ᱱᱚᱣᱟ ᱵᱷᱟᱨᱚᱛ ᱨᱮ ᱟᱹᱰᱤ ᱨᱚᱠᱚᱢᱟᱜ ᱜᱮ ᱵᱷᱟᱥᱟ ᱢᱮᱱᱟᱜ ᱟᱠᱟᱫᱟ ᱵᱷᱟᱥᱟ ᱢᱚᱫᱽᱫᱷᱮ ᱨᱮ ᱥᱟᱶᱛᱟᱞᱤ ᱵᱷᱟᱥᱟ ᱫᱚ ᱥᱚᱨᱮᱥ ᱜᱮᱭᱟ ᱪᱮᱫᱟᱜ ᱥᱮ ᱟᱹᱫᱤᱢ ᱡᱩᱜᱽ ᱨᱮᱭᱟᱜ ᱥᱟᱶᱛᱟᱞᱤ ᱵᱷᱟᱥᱟ ᱠᱟᱱᱟ ᱟᱵᱚᱣᱟᱜ ᱵᱷᱟᱨᱚᱛ ᱨᱮ ᱡᱮᱢᱚᱱ ᱥᱚᱨᱠᱟᱨᱤ ᱯᱟᱹᱨᱥᱤ ᱦᱤᱥᱟᱹᱵᱽᱛᱮ ᱥᱟᱱᱛᱟᱲᱤ ᱟᱵᱚᱣᱟᱜ ᱚᱞ ᱪᱤᱠᱤ ᱵᱷᱟᱥᱟ ᱢᱮᱱᱟᱜ ᱟᱠᱟᱫᱟ ᱫᱤᱠᱩᱣᱟᱜ ᱦᱚᱸ ᱥᱮ ᱨᱚᱠᱚᱢ ᱵᱷᱟᱨᱚᱛ ᱨᱮ ᱯᱟᱹᱨᱥᱤ ᱢᱮᱱᱟᱜ ᱟᱠᱟᱫᱟ ᱢᱟᱱᱮ ᱦᱤᱱᱫᱤ ᱛᱮ ᱱᱚᱣᱟ ᱵᱷᱟᱥᱟ ᱢᱮᱱᱟᱜ ᱟᱠᱟᱫᱟ ᱚᱱᱟ ᱜᱮ ᱟᱵᱚ ᱵᱷᱟᱨᱚᱛ ᱨᱮ ᱟᱵᱚᱭᱟᱜ ᱥᱟᱶᱛᱟᱞᱤ ᱵᱷᱟᱥᱟ ᱯᱟᱹᱨᱥᱤ ᱦᱤᱥᱟᱹᱵᱽ ᱛᱮᱫᱚ ᱚᱱᱟ ᱵᱷᱟᱨᱚᱛ ᱨᱮ ᱯᱟᱹᱨᱥᱤ ᱵᱚᱱ ᱢᱤᱫ ᱢᱤᱫᱢᱟ ᱱᱚᱝᱠᱟ ᱞᱮᱠᱟᱜᱮ ᱟᱵᱚᱣᱟᱜ ᱜᱚᱲᱚ ᱥᱚᱯᱚᱦᱚᱫ ᱞᱟᱹᱠᱛᱤ ᱢᱮᱱᱟᱜ ᱟᱠᱟᱫᱟ